ᱤᱧᱟᱝ ᱴᱚᱴᱷᱟᱨᱮ ᱥᱚᱨᱮᱥ ᱥᱤᱱᱮᱢᱟ ᱛᱷᱤᱭᱮᱴᱟᱨ ᱫᱚ ᱦᱩᱭᱩᱜ ᱠᱟᱱᱟ ᱥᱤᱞᱫᱟᱹ ᱥᱤᱱᱮᱢᱟ ᱛᱷᱤᱭᱮᱴᱟᱨ ᱤᱧ ᱫᱚ ᱟᱹᱰᱤ ᱥᱮᱫᱟᱭ ᱠᱷᱚᱱᱟᱜ ᱜᱮ ᱚᱸᱰᱮ ᱥᱤᱱᱮᱢᱟ ᱧᱮᱞ ᱫᱩᱧ ᱪᱟᱞᱟᱣ ᱟᱠᱟᱱᱟ ᱟᱨ ᱚᱸᱰᱮ ᱫᱚ ᱟᱹᱰᱤ ᱟᱭᱢᱟ ᱥᱟᱱᱛᱟᱲᱤ ᱥᱤᱱᱮᱢᱟ ᱠᱚ ᱦᱩᱭᱩᱜ ᱜᱮᱭᱟ ᱡᱚᱠᱷᱚᱱ ᱤᱧ ᱟᱹᱰᱤ ᱦᱩᱰᱤᱧ ᱦᱩᱰᱤᱧ ᱤᱧ ᱛᱟᱦᱮᱸ ᱠᱟᱱᱟ ᱛᱚᱠᱷᱚᱱ ᱠᱷᱚᱱᱟᱜ ᱜᱮ ᱥᱤᱱᱮᱢᱟ ᱫᱩᱧ ᱧᱮᱞ ᱠᱟᱫᱟ ᱟᱨ ᱱᱤᱛᱚᱜ ᱦᱚᱸ ᱧᱮᱞ ᱤᱧ ᱪᱟᱞᱟᱜ ᱜᱮᱭᱟ ᱪᱮᱫᱟᱜ ᱥᱮ ᱥᱤᱱᱮᱢᱟ ᱫᱚ ᱤᱧ ᱫᱚ ᱟᱹᱰᱤᱧ ᱠᱩᱥᱤᱭᱟᱜ ᱜᱮᱭᱟ ᱵᱤᱥᱮᱥ ᱠᱟᱨᱛᱮ ᱥᱟᱱᱛᱟᱞᱤ ᱥᱤᱱᱮᱢᱟ ᱞᱟᱦᱟ ᱡᱚᱠᱷᱚᱡ ᱫᱚ ᱡᱚᱠᱷᱚᱱ ᱦᱩᱰᱤᱧ ᱤᱧ ᱛᱟᱦᱮᱸ ᱠᱟᱱᱟ ᱛᱚᱠᱷᱚᱱ ᱫᱚ ᱟᱭᱳᱼᱵᱟᱵᱟ ᱛᱟᱹᱠᱤᱱ ᱥᱟ ᱥᱤᱱᱮᱢᱟ ᱧᱮᱞ ᱤᱧ ᱪᱟᱞᱟᱜ ᱛᱟᱦᱮᱸᱜᱼᱟ ᱱᱤᱛᱚᱜ ᱫᱚ ᱦᱟᱨᱟ ᱵᱩᱨᱩ ᱠᱟᱛᱮᱜ ᱜᱟᱛᱮ ᱜᱤᱫᱽᱨᱟᱹ ᱠᱚ ᱟᱛᱮᱜ ᱞᱮ ᱪᱟᱞᱟᱜᱼᱟ ᱜᱟᱛᱮ ᱜᱤᱫᱽᱨᱟᱹ ᱥᱟᱶᱛᱮ ᱪᱟᱞᱟᱣ ᱫᱚ ᱟᱹᱰᱤ ᱨᱟᱹᱥᱠᱟᱹ ᱟᱨ ᱢᱚᱡᱽ ᱜᱮ ᱵᱩᱡᱷᱟᱹᱜᱼᱟ ᱱᱮᱛᱟᱨ ᱦᱚᱸ ᱟᱹᱰᱤ ᱱᱟᱯᱟᱭ ᱱᱟᱯᱟᱭ ᱥᱟᱱᱛᱟᱞᱤ ᱥᱤᱱᱮᱢᱟ ᱠᱚ ᱵᱮᱱᱟᱣᱫᱟ ᱡᱟᱦᱟᱸ ᱧᱮᱞ ᱫᱚ ᱟᱹᱰᱤ ᱢᱚᱡᱽᱜᱮ ᱵᱩᱡᱷᱟᱹᱜᱼᱟ